ᱢᱤᱫᱴᱮᱱ ᱡᱟᱭᱜᱟ ᱟᱞᱮ ᱫᱚ ᱫᱟᱬᱟᱱ ᱞᱮ ᱪᱟᱞᱟᱣ ᱞᱮᱱ ᱛᱟᱸᱦᱮᱜ ᱚᱱᱟ ᱡᱟᱭᱜᱟ ᱚᱱᱟ ᱡᱟᱭᱜᱟ ᱨᱮᱭᱟᱜ ᱧᱩᱛᱩᱢ ᱫᱚ ᱦᱩᱭᱩᱜ ᱠᱟᱱᱟ ᱩᱲᱤᱥᱥᱟ ᱱᱚᱰᱮ ᱠᱷᱚᱡ ᱫᱚ ᱟᱞᱮ ᱫᱚ ᱵᱤᱨᱵᱷᱩᱢ ᱡᱮᱞᱟ ᱠᱷᱚᱡ ᱞᱮ ᱪᱟᱞᱟᱣ ᱞᱮᱱᱟ ᱛᱚᱵᱮ ᱚᱱᱰᱮ ᱠᱷᱚᱱ ᱫᱚ ᱟᱞᱮ ᱫᱚ ᱦᱟᱣᱲᱟ ᱞᱮ ᱪᱟᱞᱟᱣᱱᱟ ᱦᱟᱣᱲᱟ ᱨᱮᱫᱚ ᱚᱱᱟ ᱜᱵᱟᱹᱰᱤᱫᱚ ᱫᱚᱥᱴᱟ ᱵᱟᱭᱤᱥᱨᱮ ᱚᱱᱟ ᱜᱟᱹᱰᱤ ᱫᱚᱭ ᱟᱲᱟᱜᱟ ᱦᱟᱱᱰᱮ ᱫᱚᱭ ᱛᱤᱭᱳᱜᱟ ᱟᱴᱴᱟ ᱛᱚᱵᱮ ᱚᱱᱰᱮ ᱠᱷᱚᱱᱞᱮ ᱛᱤᱭᱳᱜ ᱠᱮᱫᱟᱞᱮ ᱟᱴ ᱵᱟᱡᱮ ᱛᱳ ᱚᱱᱰᱮ ᱠᱷᱚᱱ ᱛᱤᱭᱳᱜ ᱠᱟᱛᱮᱜ ᱦᱳᱴᱮᱞ ᱞᱮ ᱧᱮᱞ ᱠᱮᱫᱟ ᱦᱳᱴᱮᱞ ᱧᱮᱞ ᱠᱟᱛᱮᱜ ᱚᱱᱰᱮᱞᱮ ᱛᱟᱸᱦᱮᱭᱮᱱᱟ ᱛᱳ ᱥᱮᱛᱟᱜ ᱵᱷᱳᱨᱞᱮ ᱛᱤᱭᱳᱜ ᱠᱟᱫᱟ ᱛᱳ ᱦᱳᱴᱮᱞ ᱨᱮᱞᱮ ᱛᱟᱸᱦᱮᱭᱮᱱᱟ ᱛᱟᱨᱯᱚᱨᱮ ᱚᱱᱰᱮ ᱠᱷᱚᱡ ᱯᱷᱮᱨᱮᱥ ᱵᱟᱲᱟ ᱠᱟᱛᱮᱜ ᱞᱮ ᱪᱟᱞᱟᱣ ᱮᱱᱟ ᱚᱱᱰᱮ ᱫᱚ ᱥᱚᱢᱩᱫᱽᱨᱚ ᱟᱲᱮ ᱛᱳ ᱥᱚᱢᱩᱫᱽᱨᱚ ᱟᱲᱮᱨᱮ ᱧᱮᱞᱚᱜᱚᱜ ᱠᱟᱱᱟ ᱟᱹᱰᱤ ᱢᱚᱸᱡ ᱟᱹᱰᱤ ᱱᱟᱯᱟᱭ ᱰᱷᱮᱣ ᱦᱤᱡᱩᱜ ᱠᱟᱱᱟ ᱞᱟᱹᱴᱩ ᱞᱟᱹᱴᱩ ᱰᱷᱮᱣ ᱦᱤᱡᱩᱜ ᱠᱟᱱᱟ ᱠᱟᱹᱴᱤᱡ ᱠᱟᱹᱴᱤᱡ ᱰᱷᱮᱣ ᱦᱤᱡᱩᱜ ᱠᱟᱱᱟ ᱤᱱᱟᱹ ᱠᱚ ᱧᱮᱞ ᱛᱮᱜᱮ ᱦᱚᱲ ᱫᱚ ᱟᱹᱰᱤ ᱨᱟᱹᱥᱠᱟᱹ ᱠᱚ ᱵᱩᱡᱷᱟᱹᱣ ᱫᱟ ᱠᱟᱹᱴᱤᱡ ᱠᱟᱹᱴᱤᱡ ᱜᱤᱫᱽᱨᱟ ᱥᱮ ᱞᱟᱹᱴᱩ ᱠᱚᱡ ᱦᱟᱲᱟᱢ ᱠᱚᱡ ᱥᱮ ᱵᱩᱰᱷᱤ ᱠᱚᱡ ᱡᱚᱛᱚ ᱜᱮ ᱢᱮᱱᱟᱜ ᱠᱚᱣᱟ ᱥᱟᱱᱟᱢ ᱞᱮᱠᱟᱱ ᱦᱚᱲᱜᱮ ᱢᱮᱱᱟᱜ ᱠᱚᱣᱟ ᱛᱳ ᱚᱱᱰᱮ ᱠᱷᱚᱡ ᱧᱮᱞ ᱵᱟᱲᱟ ᱠᱟᱛᱮᱜ ᱟᱞᱮ ᱫᱚᱞᱮ ᱪᱟᱞᱟᱣᱱᱟ ᱡᱚᱜᱚᱱᱱᱟᱛᱷ ᱢᱚᱱᱫᱤᱨ ᱛᱳ ᱡᱚᱜᱚᱱᱱᱟᱛᱷ ᱢᱚᱱᱫᱤᱨ ᱞᱮ ᱪᱟᱞᱟᱣᱱᱟ ᱚᱱᱰᱮ ᱞᱮ ᱧᱮᱞ ᱠᱮᱫᱟ ᱯᱮᱭᱟ ᱜᱚᱴᱮᱡ ᱫᱮᱵᱚᱛᱟ ᱢᱮᱱᱟᱜ ᱠᱚᱣᱟ ᱡᱚᱜᱚᱱᱱᱟᱛᱷ ᱵᱚᱞᱨᱟᱢ ᱥᱩᱵᱷᱚᱫᱽᱨᱟ ᱛᱳ ᱚᱱᱰᱮ ᱚᱱᱟ ᱚᱱᱟ ᱢᱚᱱᱫᱤᱨ ᱨᱮ ᱵᱚᱞᱚ ᱠᱟᱛᱮᱜ ᱢᱟᱱᱮ ᱰᱚᱵᱚᱜ ᱵᱟᱲᱟ ᱠᱟᱛᱮᱜ ᱦᱮᱡ ᱱᱟᱞᱮ ᱢᱟᱥᱤᱨ ᱵᱟᱲᱤ ᱢᱟᱥᱤᱨ ᱵᱟᱲᱤ ᱞᱮ ᱪᱟᱞᱟᱣ ᱱᱟ ᱚᱱᱰᱮ ᱦᱚᱸ ᱟᱹᱰᱤ ᱢᱚᱸᱡ ᱡᱟᱭᱜᱟ ᱟᱹᱰᱤ ᱱᱟᱯᱟᱭ ᱡᱟᱭᱜᱟ ᱛᱳ ᱚᱱᱰᱮ ᱞᱮ ᱧᱮᱞ ᱵᱟᱲᱟ ᱠᱮᱫᱟ ᱚᱱᱰᱮ ᱠᱷᱚᱡ ᱞᱮ ᱱᱚᱛᱮ ᱠᱳᱱᱟᱨᱚᱠ ᱠᱳᱱᱟᱨᱚᱠ ᱞᱮ ᱪᱟᱞᱟᱣᱱᱟ ᱚᱱᱰᱮ ᱥᱩᱨᱡᱚ ᱢᱚᱱᱫᱤᱨ ᱚᱱᱰᱮ ᱦᱚᱸ ᱜᱳᱴᱟᱞᱮ ᱟᱹᱪᱩᱨ ᱱᱟ ᱟᱭᱢᱟ ᱦᱚᱲ ᱠᱚ ᱪᱟᱞᱟᱣ ᱟᱠᱟᱱᱟ ᱚᱱᱠᱟᱜᱮ ᱟᱞᱮ ᱞᱮᱠᱟ ᱟᱹᱰᱤ ᱢᱚᱸᱡ ᱡᱟᱭᱜᱟ ᱚᱱᱟ ᱠᱷᱚᱡ ᱵᱩᱡᱷᱟᱹᱜ ᱠᱟᱱᱟ ᱚᱱᱰᱮ ᱠᱷᱚᱡ ᱫᱚᱞᱮ ᱪᱟᱞᱟᱣᱱᱟ ᱧᱮᱞᱚᱜᱚᱜ ᱠᱟᱱᱟ ᱪᱤᱲᱭᱟᱠᱷᱟᱱᱟ ᱛᱳ ᱪᱟᱞᱟᱣ ᱫᱚ ᱦᱩᱭᱩᱜ ᱠᱟᱱᱟ ᱵᱟᱥ ᱛᱮᱜᱮ ᱪᱟᱞᱟᱣ ᱦᱩᱭᱩᱜ ᱠᱟᱱᱟ ᱨᱤᱡᱟᱨᱵᱷ ᱵᱟᱥ ᱛᱮ ᱨᱤᱡᱟᱨᱵᱷ ᱦᱩᱭᱩᱜ ᱠᱟᱱᱟ ᱵᱟᱥ ᱴᱤᱠᱤᱴ ᱠᱟᱴᱟᱣ ᱠᱟᱛᱮᱜ ᱛᱳ ᱚᱱᱠᱟ ᱞᱮᱠᱟᱞᱮ ᱪᱟᱞᱟᱣᱱᱟ ᱦᱩᱭᱩᱜ ᱠᱟᱱᱟ ᱚᱱᱟ ᱫᱚ ᱱᱚᱱᱫᱚᱱᱠᱟᱱᱚᱱ ᱪᱤᱲᱭᱟᱠᱷᱟᱱᱟ ᱛᱳ ᱚᱱᱰᱮ ᱞᱮ ᱪᱟᱞᱟᱣᱱᱟ ᱟᱭᱢᱟ ᱨᱚᱠᱚᱢ ᱢᱮᱱᱟᱜ ᱠᱚᱣᱟ ᱱᱩᱠᱩ ᱦᱟᱹᱛᱤ ᱠᱚ ᱛᱟᱹᱨᱩᱵᱽ ᱠᱚ ᱛᱟᱨᱯᱚᱨᱮ ᱪᱮᱬᱮ ᱠᱚ ᱟᱭᱢᱟ ᱨᱚᱠᱚᱢ ᱪᱮᱬᱮ ᱠᱚ ᱛᱟᱨᱯᱚᱨᱮ ᱦᱚᱨᱚᱱ ᱠᱚ ᱥᱤᱞᱯᱟᱧᱡᱤ ᱠᱚ ᱛᱟᱨᱯᱚᱨᱮ ᱱᱩᱠᱩ ᱢᱟᱨᱟᱜ ᱠᱚ ᱟᱨᱚ ᱟᱭᱢᱟ ᱨᱚᱠᱚᱢ ᱪᱮᱬᱮ ᱥᱮ ᱡᱤᱵ ᱡᱚᱱᱛᱩᱨ ᱠᱚ ᱢᱮᱱᱟᱜ ᱠᱚᱣᱟ ᱦᱮᱸ ᱡᱟᱭᱦᱳᱠ ᱚᱱᱟ ᱠᱚᱨᱮ ᱞᱮ ᱫᱟᱬᱟᱵᱟᱲᱟ ᱠᱮᱫᱟᱞᱮ ᱧᱮᱞ ᱠᱮᱜ ᱠᱚᱣᱟᱞᱮ ᱟᱹᱰᱤ ᱱᱟᱯᱟᱭᱞᱮ ᱵᱩᱡᱷᱟᱹᱣ ᱠᱮᱫᱟ ᱛᱟᱨᱯᱚᱨᱮ ᱠᱷᱟᱱᱫᱚ ᱯᱮ ᱫᱤᱱ ᱞᱮ ᱛᱟᱸᱦᱮᱭᱮᱱᱟ ᱚᱱᱟ ᱠᱚᱨᱮ ᱫᱚᱞᱮ ᱟᱬᱟᱵᱟᱬᱟ ᱠᱮᱫᱟ ᱛᱟᱨᱯᱚᱨᱮ ᱫᱚᱞᱮ ᱧᱮᱞᱫᱟ ᱱᱤᱭᱟᱹ ᱚᱠᱛᱮ ᱫᱚ ᱪᱟᱵᱟᱭᱮᱱᱟ ᱛᱟᱨᱯᱚᱨᱮ ᱠᱷᱟᱱ ᱫᱚ ᱚᱲᱟᱜ ᱛᱮ ᱪᱟᱞᱟᱜ ᱦᱩᱭᱩᱜᱼᱟ ᱛᱟᱨᱯᱚᱨᱮ ᱵᱮᱥ ᱴᱤᱠᱤᱴ ᱠᱟᱴᱟᱣ ᱠᱟᱛᱮᱜ ᱚᱱᱟ ᱫᱚ ᱮᱱᱛᱮᱜ ᱨᱤᱡᱟᱨᱵᱷᱮᱥᱚᱱ ᱠᱟᱛᱮ ᱜᱮ ᱴᱤᱠᱤᱴ ᱫᱚ ᱠᱟᱴᱥᱟᱣ ᱦᱩᱭᱩᱜ ᱠᱟᱱᱟ ᱛᱳ ᱮᱱᱦᱤᱞᱳᱜ ᱦᱩᱭ ᱱᱟ ᱯᱮ ᱫᱤᱱ ᱯᱚᱨ ᱨᱤᱡᱟᱨᱵᱷᱮᱥᱚᱱ ᱛᱟᱦᱞᱮ ᱠᱷᱟᱡ ᱫᱚ ᱚᱲᱟᱜᱛᱮ ᱨᱩᱣᱟᱹᱲ ᱦᱩᱭᱩᱜᱼᱟ ᱛᱚᱵᱮ ᱠᱷᱟᱱ ᱫᱚ ᱥᱟᱱᱟᱢ ᱜᱩᱴᱟᱹᱣ ᱠᱟᱛᱮᱜ ᱟᱨ ᱢᱟᱹᱞᱤᱠ ᱦᱚᱸ ᱯᱚᱭᱥᱟ ᱮᱢ ᱠᱟᱛᱮᱜ ᱚᱱᱠᱟ ᱜᱮᱞᱮ ᱨᱩᱣᱟᱹᱲ ᱦᱮᱡ ᱱᱟ ᱛᱟᱦᱞᱮ ᱠᱷᱟᱱ ᱫᱚ ᱱᱚᱣᱟ ᱠᱚ ᱡᱟᱭᱜᱟ ᱫᱚ ᱟᱹᱰᱤ ᱱᱟᱯᱟᱭ ᱡᱟᱭᱜᱟ ᱠᱟᱱᱟ ᱛᱚᱵᱮ ᱯᱨᱚᱛᱮᱠ ᱫᱤᱱᱜᱮ ᱪᱟᱞᱟᱣ ᱜᱟᱱᱚᱜᱼᱟ ᱛᱳ ᱡᱚᱫᱤ ᱡᱟᱸᱦᱟᱭ ᱪᱟᱞᱟᱜ ᱠᱷᱟᱡ ᱫᱚ ᱯᱨᱚᱛᱮᱠ ᱫᱤᱱ ᱜᱮᱠᱚ ᱪᱟᱞᱟᱣ ᱫᱟᱲᱮᱭᱟᱜᱼᱟ ᱱᱚᱝᱠᱟ ᱜᱮ ᱪᱟᱞᱟᱜ ᱛᱟᱵᱳᱱ ᱯᱮ ᱱᱚᱣᱟ ᱠᱚ ᱡᱟᱭᱜᱟ ᱫᱚ ᱟᱹᱰᱤ ᱢᱚᱸᱡ ᱡᱟᱭᱜᱟ ᱠᱟᱱᱟ